ᱢᱟᱞᱫᱟ ᱦᱚᱱᱚᱛ ᱨᱮ ᱥᱮ ᱢᱟᱞᱫᱟ ᱡᱮᱞᱟ ᱨᱮ ᱡᱟᱦᱟᱸ ᱛᱤᱱᱟᱹᱜ ᱜᱟᱱ ᱥᱟᱱᱛᱟᱲ ᱠᱚ ᱢᱮᱱᱟᱜ ᱠᱚᱣᱟ ᱚᱠᱚᱭ ᱫᱚ ᱦᱚᱭᱛᱳ ᱡᱚᱢᱤ ᱡᱟᱭᱜᱟ ᱢᱮᱱᱟᱜ ᱛᱟᱠᱚ ᱠᱷᱟᱱ ᱡᱚᱢᱤ ᱡᱟᱭᱜᱟ ᱨᱮ ᱪᱟᱥ ᱟᱵᱟᱫ ᱠᱟᱛᱮᱫ ᱡᱤᱭᱚᱱ ᱠᱚ ᱠᱷᱟᱸᱰᱟᱣᱮᱫᱟ ᱚᱠᱚᱭ ᱫᱚ ᱪᱟᱹᱠᱨᱤᱼᱵᱟᱹᱠᱨᱤ ᱢᱮᱱᱟᱜ ᱠᱷᱟᱱ ᱥᱮ ᱱᱚᱠᱨᱤ ᱮᱢᱟᱱ ᱠᱚ ᱢᱮᱱᱟᱜ ᱠᱷᱟᱱ ᱱᱩᱠᱩ ᱫᱚ ᱪᱟᱹᱠᱨᱤ ᱱᱚᱠᱨᱤ ᱠᱟᱛᱮᱫ ᱡᱤᱭᱚᱱ ᱠᱚ ᱠᱷᱟᱸᱰᱟᱣᱮᱫᱟ ᱟᱨ ᱚᱠᱚᱭ ᱠᱚᱣᱟᱜ ᱮᱠᱟᱞ ᱜᱮ ᱵᱟᱹᱱᱩᱜ ᱛᱟᱠᱚᱣᱟ ᱡᱚᱢᱤ ᱡᱟᱭᱜᱟ ᱠᱚᱦᱚᱸ ᱪᱟᱹᱠᱨᱤ ᱵᱟᱹᱠᱨᱤ ᱠᱚᱦᱚᱸ ᱩᱱᱠᱩ ᱫᱚ ᱮᱴᱟᱜ ᱠᱤᱥᱟᱹᱲ ᱴᱷᱮᱱ ᱠᱟᱹᱢᱤ ᱠᱟᱹᱥᱱᱤ ᱠᱟᱛᱮᱫ ᱡᱤᱭᱚᱱ ᱠᱚ ᱠᱷᱟᱸᱰᱟᱣᱮᱫᱟ ᱟᱨ ᱢᱟᱞᱫᱟ ᱨᱮ ᱵᱤᱥᱮᱥ ᱠᱟᱛᱮᱫ ᱢᱤᱫᱴᱮᱱ ᱨᱮᱣᱟᱡᱽ ᱥᱮ ᱟᱨᱛᱷᱤᱠ ᱥᱚᱢᱚᱥᱥᱟ ᱨᱮᱭᱟᱜ ᱠᱟᱨᱚᱱ ᱛᱮ ᱵᱟᱭᱨᱮ ᱫᱤᱥᱚᱢ ᱨᱮᱦᱚᱸ ᱢᱳᱴᱟᱢᱩᱴᱤ ᱛᱷᱟᱨᱴᱤ ᱯᱷᱟᱭᱤᱵᱷ ᱯᱟᱨᱥᱮᱱᱴ ᱜᱟᱱ ᱥᱟᱱᱛᱟᱲ ᱦᱚᱲ ᱠᱚ ᱵᱟᱦᱨᱮ ᱫᱤᱥᱚᱢ ᱥᱮ ᱮᱴᱟᱜ ᱥᱴᱮᱴ ᱨᱮ ᱪᱟᱞᱟᱣ ᱠᱟᱛᱮᱫ ᱡᱤᱭᱚᱱ ᱠᱚ ᱠᱷᱟᱸᱰᱟᱣᱮᱫ ᱠᱟᱱᱟ ᱟᱨ ᱠᱟᱹᱢᱤ ᱠᱟᱛᱮᱫ ᱢᱟᱱᱮ ᱵᱟᱭᱨᱮ ᱠᱟᱹᱢᱤ ᱡᱮᱢᱚᱱ ᱫᱟᱫᱚᱱ ᱠᱟᱹᱢᱤ ᱦᱳᱠ ᱵᱤᱵᱷᱤᱱᱱᱚ ᱨᱚᱠᱚᱢᱟᱜ ᱠᱳᱢᱯᱟᱱᱤ ᱨᱮ ᱠᱟᱹᱢᱤ ᱦᱳᱠ ᱚᱱᱠᱟ ᱠᱟᱛᱮᱫ ᱡᱤᱭᱚᱱ ᱠᱚ ᱠᱷᱟᱸᱰᱟᱣᱮᱫ ᱠᱟᱱᱟ